ᱦᱮᱞᱳ ᱱᱚᱣᱟ ᱠᱤ ᱟᱰᱰᱟ ᱨᱮᱥᱴᱩᱨᱮᱱᱴ ᱠᱟᱱᱟ ᱦᱮᱸ ᱤᱧ ᱵᱟᱹᱠᱤᱭᱟᱹ ᱠᱷᱚᱱᱤᱧ ᱞᱟᱹᱭᱮᱫ ᱛᱟᱦᱮᱸᱫ ᱤᱧᱟᱹᱜ ᱮᱸᱜ ᱠᱤᱪᱷᱩ ᱡᱚᱢᱟᱜ ᱚᱰᱟᱨ ᱞᱟᱜᱟᱜᱼᱟ ᱚᱱᱟ ᱪᱤᱠᱮᱱ ᱵᱤᱨᱭᱟᱱᱤ ᱢᱤᱫ ᱯᱞᱮᱴ ᱞᱟᱜᱟᱜᱼᱟ ᱟᱨ ᱪᱤᱠᱮᱱ ᱯᱚᱠᱳᱲᱟ ᱞᱟᱜᱟᱜᱼᱟ ᱚᱱᱟ ᱞᱟᱹᱜᱤᱫ ᱛᱮ ᱤᱧ ᱱᱚᱰᱮ ᱯᱷᱳᱱ ᱠᱟᱜ ᱯᱮᱭᱟ ᱤᱧ ᱱᱚᱰᱮ ᱵᱟᱹᱠᱤᱭᱟᱹ ᱴᱚᱞᱟ ᱛᱮ ᱟᱹᱜᱩ ᱦᱚᱴᱚ ᱠᱟᱜ ᱯᱮ ᱢᱟ ᱛᱟᱦᱞᱮ ᱴᱷᱤᱠ ᱜᱮᱭᱟ ᱛᱟᱦᱞᱮ ᱱᱤᱭᱟᱹ ᱠᱟᱛᱷᱟᱜᱮ ᱛᱟᱦᱮᱸᱭᱮᱱᱟ